ᱯᱟᱭᱨᱟᱜ ᱫᱚ ᱟᱹᱰᱤ ᱜᱮ ᱞᱟᱹᱠᱛᱤᱜ ᱠᱟᱱᱟ ᱦᱚᱲᱢᱚ ᱠᱚᱦᱚᱸ ᱥᱟᱯᱷᱟ ᱛᱟᱦᱮᱱᱟ ᱟᱨ ᱯᱟᱭᱨᱟ ᱞᱮᱱᱠᱷᱟᱱ ᱱᱤᱡᱮᱨᱟᱜ ᱡᱟᱦᱟᱸ ᱞᱟᱸᱜᱟ ᱚᱱᱟ ᱦᱚᱸ ᱫᱤᱱᱟᱹᱢ ᱡᱩᱫᱤᱢ ᱯᱟᱭᱨᱟᱜᱼᱟ ᱮᱱᱠᱷᱟᱱ ᱚᱱᱟ ᱞᱟᱸᱜᱟ ᱦᱚᱸᱛᱟᱢ ᱦᱮᱸᱥᱚᱨ ᱦᱚᱸᱢ ᱪᱟᱵᱟ ᱫᱟᱲᱮᱭᱟᱜᱼᱟ ᱚᱱᱟᱛᱮ ᱫᱟᱜ ᱨᱮ ᱯᱟᱭᱨᱟ ᱞᱮᱱᱠᱷᱟᱱ ᱪᱮᱦᱮᱞ ᱵᱚᱦᱮᱞ ᱫᱟᱜ ᱨᱮ ᱦᱚᱲᱢᱚ ᱯᱩᱨᱟᱹ ᱮᱠᱫᱚᱢ ᱥᱟᱯᱷᱟ ᱛᱟᱦᱮᱱᱟ ᱟᱨ ᱟᱢᱟᱜ ᱡᱟᱦᱟᱸ ᱦᱚᱲᱢᱚ ᱠᱚᱦᱚᱸ ᱥᱩᱥᱟᱹᱨ ᱥᱟᱨᱪᱟᱜᱼᱟ ᱚᱱᱟᱛᱮ ᱥᱟᱱᱟᱢ ᱢᱟᱱᱣᱟ ᱟᱵᱚ ᱱᱚᱣᱟ ᱰᱟᱹᱵᱽᱨᱟᱹᱜ ᱠᱷᱟᱱ ᱫᱚ ᱫᱟᱨᱦᱟ ᱫᱟᱜ ᱨᱮ ᱰᱟᱹᱵᱽᱨᱟᱹᱜ ᱜᱮ ᱪᱮᱨᱦᱟ ᱦᱟ

ᱯᱟᱭᱨᱟ ᱠᱟᱛᱮᱫ ᱩᱢᱩᱜ ᱜᱮ ᱴᱷᱤᱠᱟ ᱟᱨ ᱵᱮᱥ ᱫᱷᱟᱨᱟ ᱥᱟᱯᱷᱟ ᱥᱩᱛᱨᱟᱹ ᱛᱟᱦᱮᱱ ᱟᱹᱰᱤ ᱜᱮ ᱱᱟᱯᱟᱭᱟ